ᱟᱢ ᱯᱷᱩᱴᱵᱚᱞ ᱪᱮᱫᱟᱜ ᱮᱢ ᱠᱩᱥᱤᱭᱟ ᱛᱟᱵᱚᱱᱟ ᱟᱨ ᱪᱮᱫᱟᱜ ᱮᱢ ᱠᱷᱮᱞᱟ ᱟᱨ ᱯᱷᱩᱴᱵᱚᱞ ᱠᱷᱮᱞ ᱠᱟᱛᱮ ᱜᱮᱵᱟᱝ ᱪᱮᱫ ᱦᱩᱭᱩᱜᱼᱟ ᱚᱱᱟ ᱠᱚ ᱤᱫᱤ ᱠᱟᱛᱮ ᱢᱤᱫ ᱵᱟᱨ ᱠᱟᱛᱷᱟ ᱞᱟᱹᱭ ᱛᱟᱵᱚᱱ ᱢᱮ ᱯᱷᱩᱴᱵᱚᱞ ᱫᱚ ᱤᱧᱫᱚ ᱟᱹᱰᱤ ᱟᱸᱴᱤᱧ ᱠᱩᱥᱤᱭᱟᱜᱼᱟ ᱯᱷᱩᱴᱵᱚᱞ ᱮᱢ ᱜᱟᱛᱮ ᱞᱮᱱᱠᱷᱟᱱ ᱫᱚ ᱥᱚᱨᱤᱨ ᱠᱚ ᱢᱚᱡᱽ ᱛᱟᱦᱮᱱᱟ ᱥᱮ ᱢᱚᱱ ᱠᱚᱦᱚᱸ ᱟᱹᱰᱤ ᱢᱚᱡᱽ ᱜᱮ ᱛᱟᱦᱮᱱᱟ ᱟᱨ ᱯᱷᱩᱴᱵᱚᱞ ᱜᱟᱛᱮ ᱫᱚ ᱱᱚᱣᱟ ᱥᱟᱶ ᱛᱮᱜᱮ ᱤᱧᱫᱚ ᱠᱩᱥᱤᱭᱟᱜᱼᱟ ᱡᱮ ᱯᱷᱩᱴᱵᱚᱞ ᱜᱟᱛᱮ ᱠᱟᱛᱮ ᱟᱢ ᱡᱩᱫᱤ ᱞᱟᱛᱟᱨ ᱞᱟᱛᱟᱨ ᱞᱮᱵᱮᱞ ᱨᱮᱢ ᱛᱟᱦᱮᱸ ᱞᱮᱱᱠᱷᱟᱡ ᱦᱚᱸ ᱡᱩᱫᱤ ᱢᱚᱡᱽ ᱡᱩᱫᱤᱢ ᱜᱟᱛᱮ ᱫᱟᱲᱮᱭᱟᱫᱟ ᱠᱷᱟᱡ ᱛᱟᱦᱚᱞᱮ ᱟᱢ ᱪᱮᱛᱟᱱ ᱞᱮᱵᱮᱞ ᱨᱮᱢ ᱪᱟᱞᱟᱣ ᱫᱟᱲᱮᱭᱟᱜᱼᱟ ᱪᱮᱛᱟᱱ ᱞᱮᱵᱮᱞ ᱨᱮ ᱪᱟᱞᱟᱣ ᱠᱟᱛᱮ ᱟᱢ ᱦᱚᱲ ᱠᱚᱠᱚ ᱧᱮᱞ ᱴᱷᱤᱠ ᱢᱮᱭᱟ ᱥᱮ ᱟᱹᱰᱤ ᱟᱭᱢᱟᱜᱟᱱ ᱧᱩᱛᱩᱢ ᱦᱚᱸ ᱦᱩᱭᱩᱜ ᱛᱟᱢᱟ ᱥᱮ ᱟᱢ ᱚᱠᱟ ᱡᱟᱭᱜᱟ ᱠᱷᱚᱱᱟᱜ ᱮᱢ ᱨᱟᱠᱟᱵ ᱦᱮᱡ ᱠᱟᱱᱟ ᱚᱠᱟ ᱥᱳᱥᱟᱭᱴᱤ ᱥᱮ ᱚᱠᱟ ᱥᱚᱢᱟᱡᱽ ᱠᱷᱚᱱᱟᱜ ᱮᱢ ᱨᱟᱠᱟᱵ ᱦᱮᱡ ᱞᱮᱱᱟ ᱚᱱᱟᱦᱚᱸ ᱢᱤᱫ ᱫᱤᱱ ᱦᱤᱞᱳᱜ ᱟᱹᱰᱤᱜᱟᱱ ᱧᱩᱛᱩᱢ ᱦᱩᱭᱩᱜᱚᱜᱼᱟ ᱛᱚ ᱚᱱᱟᱜᱮᱧ ᱢᱮᱱᱟ ᱡᱮ ᱯᱷᱩᱴᱵᱚᱞ ᱜᱟᱛᱮ ᱫᱚ ᱟᱹᱰᱤ ᱢᱚᱡᱽ ᱜᱟᱛᱮ ᱠᱟᱱ ᱜᱮᱭᱟ ᱵᱟᱹᱲᱤᱡ ᱜᱟᱛᱮ ᱫᱚ ᱵᱟᱝ ᱠᱟᱱᱟ ᱛᱚ ᱱᱚᱣᱟᱜᱤᱧ ᱢᱮᱱᱟ ᱡᱮ ᱯᱷᱩᱴᱵᱚᱞ ᱜᱟᱛᱮ ᱨᱮᱫᱚ ᱟᱹᱰᱤᱜᱟᱱ ᱜᱮ ᱩᱯᱚᱠᱟ ᱨᱤᱛᱟ ᱢᱮᱱᱟᱜᱼᱟ ᱟᱨ ᱟᱹᱰᱤ ᱢᱚᱡᱽ ᱡᱤᱱᱤᱥ ᱠᱟᱱ ᱜᱮᱭᱟ